ᱤᱧ ᱵᱷᱮᱜᱟᱨ ᱫᱤᱥᱚᱢ ᱥᱮ ᱵᱟᱦᱨᱮ ᱫᱤᱥᱚᱢ ᱨᱤᱧ ᱛᱟᱦᱮᱱ ᱡᱚᱦᱚᱜ ᱪᱮᱬᱮ ᱠᱚᱧ ᱧᱮᱞ ᱟᱠᱟᱫ ᱠᱚᱣᱟ ᱚᱱᱛᱮᱱ ᱠᱚ ᱪᱮᱬᱮ ᱠᱚᱫᱚ ᱴᱷᱚᱱᱴᱟ ᱠᱚᱛᱟ ᱠᱚ ᱟᱹᱰᱤ ᱡᱷᱟᱹᱞᱼᱡᱷᱟᱹᱞᱟ ᱟᱨ ᱩᱱᱠᱩ ᱫᱟᱜ ᱠᱚᱨᱮ ᱜᱮ ᱠᱚ ᱛᱟᱦᱮᱱᱟ ᱟᱨ ᱥᱮᱬᱟ ᱥᱮᱬᱟ ᱪᱮᱬᱮ ᱠᱟᱱᱟ ᱠᱚ ᱟᱨ ᱱᱚᱣᱟ ᱟᱹᱛᱩ ᱫᱤᱥᱚᱢ ᱨᱮ ᱤᱧ ᱛᱟᱦᱮᱱ ᱴᱷᱟᱶ ᱨᱮ ᱪᱮᱬᱮ ᱠᱚᱧ ᱧᱮᱞ ᱠᱟᱫ ᱠᱚᱣᱟ ᱱᱚᱛᱮᱱ ᱠᱚ ᱪᱮᱬᱮ ᱫᱚ ᱟᱹᱰᱤ ᱥᱮᱬᱟ ᱩᱛᱟᱹᱨ ᱠᱚᱫᱚ ᱠᱚ ᱵᱟᱝ ᱠᱟᱱᱟ ᱱᱩᱠᱩ ᱫᱚ ᱠᱤᱥᱱᱤ ᱪᱮᱬᱮ ᱠᱚ ᱯᱚᱛᱟᱢ ᱪᱮᱬᱮ ᱠᱚ ᱠᱚᱸᱜ ᱪᱮᱬᱮ ᱠᱚ ᱠᱟᱺᱦᱩ ᱠᱚ ᱟᱨᱦᱚᱸ ᱚᱱᱠᱟ ᱜᱮ ᱜᱷᱟᱲᱣᱟ ᱠᱚ ᱟᱭᱢᱟ ᱞᱮᱠᱟᱱ ᱠᱚ ᱪᱮᱬᱮ ᱢᱮᱱᱟᱜ ᱟᱠᱟᱫ ᱠᱚᱣᱟ ᱢᱮᱱᱠᱷᱟᱱ ᱩᱱᱠᱩ ᱵᱷᱮᱜᱟᱨ ᱫᱤᱥᱚᱢ ᱨᱮᱱ ᱪᱮᱬᱮ ᱟᱨ ᱱᱩᱠᱩ ᱟᱹᱛᱩ ᱫᱤᱥᱚᱢ ᱨᱮᱱ ᱪᱮᱬᱮ ᱡᱟᱦᱟᱸ ᱨᱮ ᱛᱟᱦᱮᱱ ᱴᱷᱟᱶ ᱨᱮᱱ ᱪᱮᱬᱮ ᱫᱚ ᱩᱱᱠᱩ ᱥᱟᱵ ᱛᱩᱞᱩᱡ ᱫᱚ ᱡᱚᱛᱚ ᱠᱚ ᱵᱷᱮᱜᱟᱨ ᱵᱷᱮᱜᱟᱨ ᱜᱮᱭᱟ ᱠᱚ